ᱟᱵᱚᱣᱟᱜ ᱮᱱᱮᱡ ᱵᱚᱞᱛᱮ ᱮᱱᱮᱡ ᱢᱟ ᱟᱭᱢᱟ ᱢᱮᱱᱟᱜ ᱠᱟᱜ ᱠᱚᱵᱟᱰᱤ ᱢᱮᱱᱟᱜᱼᱟ ᱯᱷᱩᱴᱵᱚᱞ ᱢᱮᱱᱟᱜᱼᱟ ᱛᱚ ᱯᱷᱩᱴᱵᱚᱞ ᱦᱚᱸᱧ ᱠᱩᱥᱤᱭᱟᱜ ᱜᱮᱭᱟ ᱠᱚᱵᱟᱰᱤ ᱦᱚᱸᱧ ᱠᱩᱥᱤᱭᱟᱜ ᱜᱮᱭᱟ ᱠᱚᱵᱟᱰᱤ ᱫᱚ ᱨᱟᱡᱽᱡᱚ ᱥᱛᱚᱨ ᱦᱚᱸᱧ ᱮᱱᱮᱡ ᱠᱟᱱᱟ ᱥᱟᱨᱴᱤᱯᱷᱤᱠᱚᱴ ᱦᱚᱸᱧ ᱟᱜᱩᱣ ᱠᱟᱜ ᱜᱮᱭᱟ ᱠᱳᱞᱠᱟᱛᱟ ᱠᱷᱚᱡ